ᱞᱟᱜᱟᱱ ᱠᱟᱹᱨᱤ ᱫᱚ ᱵᱟᱹᱱᱤᱡᱽ ᱨᱮ ᱵᱟᱹᱲᱛᱤ ᱜᱮ ᱜᱚᱲᱚᱣᱟᱠᱟᱫᱟ ᱡᱟᱦᱟᱸ ᱫᱚ ᱡᱩᱫᱤ ᱢᱤᱫᱴᱟᱝ ᱴᱮᱞᱟᱨ ᱢᱤᱥᱤᱱ ᱚᱲᱟᱜ ᱛᱤᱧ ᱦᱟᱛᱟᱣ ᱠᱮᱫᱟ ᱛᱚ ᱯᱚᱨᱛᱷᱚᱢᱚᱛᱚ ᱚᱠᱚᱭ ᱦᱚᱸ ᱛᱚ ᱵᱟᱠᱚ ᱵᱩᱡᱷᱟᱹᱣ ᱫᱟᱲᱮᱭᱟᱜ ᱟ ᱡᱮ ᱱᱩᱭᱴᱷᱮᱱ

ᱥᱮᱞᱟᱭ ᱮᱫᱟᱭ ᱡᱟᱢᱟ ᱯᱮᱱ ᱠᱚ ᱛᱟᱦᱞᱮ ᱢᱤᱫ ᱵᱟᱨ ᱦᱚᱲ ᱯᱨᱚᱛᱷᱚᱢᱚᱛᱚ ᱠᱚ ᱦᱤᱡᱩᱜ ᱟ ᱟᱨ ᱡᱟᱣᱜᱮ ᱥᱮᱞᱟᱭ ᱪᱟᱞᱟᱜ ᱟ ᱥᱮ ᱟᱢ ᱦᱚᱸ ᱚᱱᱟ ᱨᱮᱢ ᱠᱟᱹᱢᱤᱭᱟᱢ ᱠᱷᱩᱵᱽ ᱡᱳᱨᱫᱟᱨ ᱜᱮ ᱪᱮᱥᱴᱟ ᱫᱚᱢ ᱞᱟᱜᱟᱣ ᱠᱟᱜ ᱟ ᱡᱮ ᱵᱷᱟᱹᱜᱤ ᱴᱷᱤᱠᱤᱧ ᱠᱟᱹᱢᱤ ᱢᱟ ᱮᱸᱰᱮᱠᱷᱟᱱ ᱟᱵᱟᱨ ᱦᱤᱡᱩᱜ ᱟᱠᱚ ᱤᱧ ᱴᱷᱮᱱ ᱥᱮᱞᱟᱭ ᱞᱟᱹᱜᱤᱫ ᱛᱮ ᱚᱱᱠᱟ ᱠᱟᱛᱮᱫ ᱴᱟᱠᱟ ᱯᱩᱭᱥᱟᱹ ᱠᱚ ᱦᱤᱡᱩᱜ ᱟ ᱛᱚ ᱚᱱᱟ ᱴᱟᱠᱟ ᱯᱩᱭᱥᱟᱹ ᱠᱷᱚᱱ ᱜᱮ ᱟᱵᱟᱨ ᱢᱟᱨᱟᱝ ᱥᱮ ᱢᱟᱨᱟᱝ ᱜᱟᱱᱚᱜ ᱟ ᱡᱟᱦᱟᱸ ᱫᱚ ᱡᱚᱠᱷᱚᱱ ᱠᱷᱟᱱ ᱜᱮ ᱥᱮᱞᱟᱭ ᱠᱚ ᱵᱚᱡ ᱵᱩᱡᱽ ᱧᱟᱢ ᱠᱮᱫᱟ ᱛᱚ ᱦᱮᱡ ᱮᱱᱟ ᱠᱚ ᱥᱮᱞᱟᱭ ᱪᱟᱞᱟᱜ ᱠᱟᱱᱟ ᱠᱚᱱᱴᱩᱱᱤᱭᱩ ᱢᱤᱫ ᱰᱟᱨ ᱠᱷᱚᱱᱟᱜ ᱟᱵᱟᱨ ᱡᱟᱹᱥᱛᱤ ᱦᱚᱲ ᱠᱚ ᱦᱤᱡᱩᱜ ᱠᱟᱱᱟ ᱥᱮᱞᱟᱭ ᱫᱚᱠᱚ ᱚᱱᱠᱟ ᱚᱱᱠᱟ ᱛᱮ ᱴᱟᱠᱟ ᱯᱩᱭᱥᱟᱹ ᱠᱚ ᱚ ᱦᱩᱭ ᱤᱫᱤ ᱞᱮᱱ ᱠᱷᱟᱱ ᱛᱚᱠᱷᱚᱱ ᱫᱚ ᱢᱤᱫᱴᱟᱝ ᱵᱮᱵᱽᱥᱟᱨᱮ ᱟᱬᱜᱳ ᱜᱟᱱᱚᱜ ᱟ ᱡᱟᱦᱟᱸ ᱞᱮᱠᱟ ᱫᱚ ᱡᱟᱢᱟ ᱯᱮᱱ ᱠᱚᱢ ᱟᱬᱜᱳ ᱠᱮᱫᱟ ᱜᱮᱸᱫᱟᱜ ᱠᱚ ᱛᱮᱜᱮ ᱪᱷᱤᱴ ᱥᱮᱞᱟᱭᱚᱜ ᱠᱟᱱᱟ ᱵᱮᱵᱽᱥᱟᱨᱮ ᱛᱤᱸᱜᱩ ᱜᱟᱱᱚᱜ ᱟ ᱱᱚᱝᱠᱟᱱ ᱪᱮᱥᱴᱟ ᱜᱮ ᱪᱮᱥᱴᱟ ᱤᱫᱤ ᱞᱮᱠᱷᱟᱱ ᱵᱮᱵᱽᱥᱟ ᱫᱚ ᱛᱤᱸᱜᱩᱱ ᱜᱮᱭᱟ ᱠᱟᱛᱮᱫ ᱜᱮ ᱵᱮᱵᱽᱥᱟ ᱨᱮᱱᱟᱜ ᱚᱨᱥᱚᱝ ᱫᱚᱭ ᱧᱟᱢ ᱟᱠᱟᱫᱟ